ᱫᱟᱹᱲ ᱫᱚ ᱢᱤᱫᱴᱟᱝ ᱮᱛᱷᱤᱞᱤᱴᱤᱠᱥ ᱠᱟᱱᱟ ᱱᱚᱶᱟ ᱫᱟᱹᱲ ᱞᱟᱹᱜᱤᱫ ᱛᱮ ᱢᱟᱹᱱᱢᱤᱭᱟᱜ ᱦᱚᱲᱢᱚᱨᱮ ᱟᱹᱰᱤᱜᱮ ᱫᱟᱲᱮ ᱞᱟᱜᱟᱜᱼᱟ ᱱᱚᱣᱟ ᱱᱚᱶᱟ ᱫᱟᱹᱲ ᱞᱮᱠᱷᱟᱡ ᱦᱚᱲᱢᱚ ᱡᱤᱣᱤ ᱵᱷᱟᱜᱮ ᱛᱟᱦᱮᱸᱱᱟ ᱟᱨ ᱱᱚᱶᱟ ᱫᱟᱹᱲ ᱞᱟᱹᱜᱤᱫ ᱛᱮ ᱢᱟᱹᱱᱢᱤ ᱦᱚᱲᱢᱚ ᱨᱮ ᱫᱟᱲᱮ ᱞᱟᱹᱜᱤᱫ ᱛᱮ ᱚᱱᱮ ᱡᱚᱢᱟᱜ ᱠᱚ ᱞᱟᱜᱟᱜᱼᱟ ᱱᱚᱶᱟ ᱤᱧ ᱱᱚᱶᱟ ᱯᱩᱥᱴᱤ ᱟᱨ ᱦᱟᱭᱰᱨᱳᱡᱮᱱ ᱡᱚᱢ ᱞᱟᱹᱜᱤᱛ ᱛᱮ ᱡᱟᱦᱟᱸ ᱠᱚᱸᱧ ᱫᱚᱦᱚᱭᱟ ᱚᱱᱟ ᱠᱚᱫᱚ ᱦᱩᱭᱩᱜ ᱠᱟᱱᱟ ᱛᱚᱣᱟ ᱵᱤᱞᱤ ᱠᱟᱭᱨᱟ ᱡᱤᱞ ᱦᱟ ᱠᱩ ᱨᱩᱴᱤ ᱟᱨ ᱦᱟᱹᱨᱭᱟᱹᱲ ᱥᱚᱵᱡᱤ ᱠᱚ ᱢᱩᱫᱽᱨᱮ ᱦᱩᱭᱩᱜ ᱠᱟᱱᱟ ᱠᱚᱯᱤ ᱯᱟᱞᱚᱝ ᱟᱲᱟᱜ ᱯᱩᱞᱠᱟᱹ ᱟᱲᱟᱜ ᱱᱚᱶᱟ ᱠᱚ ᱡᱚᱢ ᱞᱮᱠᱷᱟᱡ ᱫᱟᱲᱮ ᱠᱚ ᱦᱩᱭᱩᱜᱼᱟ